ᱟᱵᱚ ᱢᱟᱱᱣᱟ ᱥᱮ ᱡᱚᱛᱚ ᱡᱤᱵᱽᱼᱡᱤᱭᱟᱹᱞᱤ ᱠᱚ ᱞᱟᱹᱜᱤᱫ ᱫᱟᱨᱮ ᱫᱚ ᱢᱤᱫᱴᱟᱱ ᱟᱹᱰᱤ ᱞᱟᱹᱠᱛᱤᱭᱟᱱ ᱡᱤᱱᱤᱥ ᱠᱚ ᱢᱩᱫᱽᱨᱮ ᱢᱤᱫᱴᱟᱝ ᱡᱤᱱᱤᱥ ᱠᱟᱱᱟ ᱡᱟᱦᱟᱸ ᱫᱟᱨᱟᱭᱛᱮ ᱟᱵᱚ ᱡᱤᱣᱤ ᱵᱚᱱ ᱫᱚᱦᱚ ᱟᱠᱟᱫᱟ ᱥᱮ ᱦᱤᱣᱤ ᱦᱮᱱᱟᱜ ᱟᱹᱜᱩ ᱟᱠᱟᱫ ᱛᱟᱵᱚᱱᱟ ᱡᱩᱫᱤ ᱫᱟᱨᱮ ᱜᱮᱵᱟᱝ ᱛᱟᱦᱮᱱᱟ ᱤᱱᱟᱹ ᱠᱷᱟᱱ ᱟᱵᱚ ᱢᱟᱹᱱᱢᱤ ᱥᱮ ᱡᱤᱵᱽᱼᱡᱤᱭᱟᱹᱞᱤ ᱠᱚᱦᱚᱸ ᱯᱟᱞᱮᱱ ᱵᱟᱵᱚᱱ ᱵᱟᱧᱪᱟᱣ ᱫᱟᱲᱮᱭᱟᱜᱼᱟ ᱚᱱᱟᱛᱮ ᱫᱟᱨᱮ ᱵᱟᱧᱪᱟᱣ ᱫᱚ ᱟᱹᱰᱤᱜᱮ ᱞᱟᱹᱠᱛᱤᱭᱟᱱᱟᱜ ᱠᱟᱱ ᱛᱟᱵᱚᱱᱟ ᱚᱱᱟ ᱥᱟᱞᱟᱜ ᱜᱮ ᱟᱵᱚᱣᱟᱜ ᱡᱤᱣᱤ ᱫᱚ ᱛᱚᱞ ᱟᱠᱟᱱᱟ ᱡᱩᱫᱤ ᱛᱮᱦᱮᱧ ᱟᱵᱚ ᱫᱟᱨᱮ ᱵᱚᱱ ᱵᱟᱧᱪᱟᱣᱟ ᱚᱸᱰᱮ ᱠᱷᱚᱱ ᱫᱚ ᱞᱚᱜᱚᱱ ᱩᱥᱟᱹᱨᱟ ᱫᱷᱟᱨᱟ ᱦᱟᱨᱟᱜ ᱞᱟᱹᱜᱤᱫ ᱠᱷᱟᱱ ᱫᱚ ᱟᱵᱚ ᱦᱟᱥᱟ ᱠᱷᱚᱫᱽ ᱦᱟᱥᱟ ᱵᱚᱱ ᱮᱢᱟᱜᱼᱟ ᱢᱮᱱᱫᱚ ᱜᱩᱨᱤᱡ ᱦᱟᱥᱟ ᱜᱩᱨᱤᱡ ᱥᱟᱞᱟᱜ ᱢᱮᱥᱟ ᱠᱟᱛᱮᱫ ᱚᱱᱟ ᱡᱟᱦᱟᱸ ᱫᱟᱨᱮ ᱠᱚ ᱨᱚᱦᱚᱭᱟ ᱚᱱᱟ ᱯᱷᱮᱰᱟᱛ ᱨᱮ ᱜᱩᱨᱤᱡ ᱦᱟᱥᱟ ᱵᱚᱱ ᱮᱢ ᱞᱮᱠᱷᱟᱱ ᱫᱟᱨᱮ ᱫᱚ ᱪᱮᱦᱨᱟ ᱠᱮᱴᱮᱡ ᱦᱟᱨᱟᱜᱼᱟ ᱱᱟᱯᱟᱭ ᱛᱮ ᱦᱟᱨᱟᱜᱼᱟ

ᱚᱱᱟ ᱟᱞᱜᱟ ᱦᱟᱥᱟ ᱟᱞᱜᱟ ᱦᱟᱥᱟ ᱵᱚᱱ ᱮᱢ ᱞᱮᱠᱷᱟᱱ ᱚᱱᱟ ᱨᱮᱦᱮᱫ ᱟᱹᱰᱤ ᱞᱚᱜᱚᱱᱮ ᱟᱹᱛᱤᱧᱟ ᱟᱨ ᱞᱚᱜᱚᱱ ᱠᱮᱴᱮᱡᱚᱜᱼᱟ ᱞᱚᱜᱚᱱ ᱦᱟᱨᱟᱜᱼᱟ ᱟᱨ ᱚᱱᱟ ᱡᱚᱛᱚᱱ ᱞᱟᱜᱟᱫ ᱠᱟᱹᱡᱼᱠᱟᱹᱡ ᱵᱟᱼᱵᱟᱨ ᱢᱚᱠᱟ ᱠᱟᱛᱮᱫ ᱫᱷᱟᱨᱮᱛᱮ ᱟᱵᱚ ᱢᱟᱫᱛᱮ ᱵᱟᱝ ᱡᱟᱹᱱᱩᱢᱛᱮ ᱨᱟᱢᱯᱷᱟ ᱮᱥᱮᱫ ᱦᱩᱭ ᱟᱵᱚᱱᱟ ᱡᱟᱛᱮ ᱰᱟᱝᱨᱤ ᱢᱮᱨᱚᱢ ᱠᱚ ᱟᱞᱚ ᱠᱚ ᱨᱟᱪᱟᱜᱽ ᱢᱟ ᱫᱟᱨᱮ ᱦᱟᱨᱟᱭ ᱞᱟᱹᱜᱤᱫ ᱫᱚ ᱱᱮᱜᱼᱮ ᱱᱤᱭᱟᱹᱠᱚ ᱡᱤᱱᱤᱥ ᱠᱷᱮᱭᱟᱞ ᱫᱚᱦᱚ ᱫᱚᱨᱠᱟᱨᱚᱜ ᱠᱟᱱᱟ